ᱟᱢ ᱡᱩᱫᱤ ᱯᱟᱭᱨᱟᱜ ᱡᱩᱫᱤᱢ ᱪᱮᱫᱚᱜ ᱠᱟᱱᱟ ᱮᱱᱠᱷᱟᱱ ᱟᱢ ᱰᱩᱵᱩᱡᱚᱜ ᱥᱮ ᱩᱱᱩᱢ ᱠᱟᱛᱮ ᱯᱟᱭᱨᱟᱜ ᱦᱚᱸ ᱥᱮᱲᱟ ᱡᱚᱝᱢᱮ ᱚᱱᱟ ᱫᱚ ᱱᱚᱝᱠᱟ ᱟᱢ ᱯᱟᱭᱨᱟᱜ ᱞᱟᱹᱜᱤᱫ ᱛᱮ ᱱᱤᱥᱟᱹᱥ ᱵᱚᱱᱫᱚ ᱦᱩᱭᱩᱜ ᱛᱟᱢᱟ ᱡᱟᱦᱟᱸ ᱫᱚ ᱟᱢ ᱜᱷᱟᱹᱲᱤᱡ ᱮᱢ ᱛᱟᱦᱮᱸ ᱫᱟᱲᱮᱭᱟᱜᱼᱢᱟ ᱚᱱᱟ ᱞᱟᱹᱜᱤᱫ ᱢᱤᱫᱴᱟᱹᱝ ᱱᱤᱥᱟᱹᱥ ᱵᱚᱱᱫᱚ ᱨᱮᱱᱟᱜ ᱢᱤᱫᱴᱟᱝ ᱟᱢᱟᱜ ᱦᱮᱣᱟ ᱥᱮ ᱢᱤᱫᱴᱟᱹᱝ ᱯᱟᱹᱨᱠᱟᱹᱣ ᱫᱚᱨᱠᱟᱨᱚᱜ ᱠᱟᱱᱟ ᱡᱟᱦᱟᱸᱛᱮ ᱟᱢ ᱱᱤᱥᱟᱹᱥ ᱡᱮᱢᱚᱱ ᱜᱷᱟᱹᱲᱤ ᱫᱚᱦᱚ ᱫᱟᱲᱮᱭᱟᱜ ᱢᱮ ᱚᱱᱟ ᱞᱟᱹᱜᱤᱫᱛᱮ ᱟᱢ ᱥᱚᱢᱚᱭ ᱥᱚᱢᱚᱭᱨᱮ ᱵᱟᱸᱫᱷᱨᱮ ᱥᱮ ᱯᱩᱠᱷᱨᱤ ᱨᱮ ᱟᱦᱟᱨ ᱨᱮ ᱩᱢᱩᱜ ᱡᱚᱠᱷᱚᱱ ᱠᱟᱹᱡ ᱩᱱᱩᱢᱚᱜ ᱟᱢᱥᱮ ᱡᱚᱠᱷᱚᱱ ᱠᱟᱹᱡ ᱜᱷᱟᱹᱲᱤᱡ ᱧᱚᱜ ᱰᱩᱵᱩᱡ ᱦᱟᱛᱟᱲᱚᱜ ᱢᱮ ᱡᱟᱦᱟᱸ ᱛᱤᱱ ᱵᱷᱳᱨ ᱟᱢ ᱟᱢᱟᱜ ᱱᱤᱥᱟᱹᱥ ᱡᱮᱢᱚᱱ ᱠᱩᱲᱟᱹᱣ ᱫᱟᱲᱮᱭᱟᱜ ᱫᱷᱟᱹᱵᱤᱡ ᱩᱱᱩᱢ ᱠᱚᱜᱼᱢᱮ ᱟᱨ ᱵᱟᱢ ᱠᱩᱲᱟᱹᱣ ᱫᱟᱲᱮᱭᱟᱜ ᱞᱮᱠᱟᱢ ᱵᱩᱡᱷᱟᱹᱣ ᱠᱷᱟᱱ ᱩᱱᱡᱚᱠᱷᱚᱱ ᱩᱰᱩᱠᱚᱜᱢᱮ ᱟᱨ ᱱᱚᱝᱠᱟ ᱠᱟᱛᱮᱫ ᱱᱤᱥᱟᱹᱥ ᱫᱚᱦᱚ ᱥᱮ ᱠᱩᱲᱟᱹᱣ ᱨᱮᱱᱟᱜ ᱦᱮᱣᱟᱜ ᱢᱮ ᱯᱟᱹᱨᱠᱟᱹᱜ ᱢᱮ ᱢᱮ ᱟᱨ ᱤᱱᱟᱹ ᱛᱟᱭᱚᱢ ᱟᱢ ᱯᱟᱭᱨᱟᱜᱼᱟᱢ ᱡᱟᱦᱟᱸᱛᱤᱥ ᱩᱱ ᱡᱚᱠᱷᱚᱱ ᱩᱱᱩᱢ ᱠᱟᱛᱮᱫᱦᱚᱸ ᱟᱢᱮᱢ ᱯᱟᱭᱨᱟ ᱫᱟᱲᱮᱭᱟᱜᱼᱟ ᱟᱨ ᱩᱱᱩᱢ ᱠᱟᱛᱮᱫᱚ ᱞᱚᱜᱚᱱ ᱧᱚᱜ ᱮᱢ ᱪᱟᱞᱟᱣ ᱫᱟᱲᱮᱭᱟᱜᱼᱟ ᱡᱟᱦᱟᱸ ᱫᱚ ᱪᱮᱛᱟᱱ ᱨᱮ ᱪᱟᱯᱮ ᱠᱟᱛᱮ ᱫᱚ ᱩᱱᱟᱹᱜ ᱞᱚᱜᱚᱱ ᱯᱟᱭᱨᱟᱜ ᱵᱟᱢ ᱫᱟᱲᱮᱭᱟᱜᱼᱟ ᱡᱟᱦᱟᱸᱞᱮᱠᱟ ᱩᱱᱩᱢ ᱠᱟᱛᱮᱫ ᱟᱢᱮᱢ ᱯᱟᱭᱨᱟᱜᱼᱟ ᱥᱮᱢ ᱥᱮᱱ ᱫᱟᱲᱮᱭᱟᱜᱼᱟ ᱟᱨ ᱵᱟᱱ ᱜᱟᱲᱟ ᱫᱟᱜ ᱠᱚᱨᱮ ᱥᱮ ᱱᱚᱝᱠᱟᱱ ᱜᱟᱰᱟ ᱫᱟᱜ ᱠᱚᱨᱮ ᱯᱟᱨᱚᱢᱚᱜ ᱨᱮ ᱟᱢᱮᱢ ᱥᱩᱵᱤᱫᱟᱜᱼᱟ ᱴᱷᱤᱠ